ᱯᱷᱤᱨᱤᱡ ᱫᱚ ᱢᱤᱫᱴᱟᱝ ᱤᱞᱮᱠᱴᱨᱤᱠ ᱰᱤᱵᱷᱟᱭᱤᱥ ᱠᱟᱱᱟ ᱚᱱᱟ ᱫᱚ ᱵᱟᱡᱟᱨ ᱠᱷᱚᱡ ᱠᱤᱨᱤᱧ ᱛᱮ ᱧᱟᱢᱚᱜᱼᱟ ᱯᱷᱤᱨᱤᱡ ᱨᱮᱱᱟᱜ ᱫᱟᱢ ᱫᱚ ᱟᱹᱰᱤᱜᱮ ᱡᱟᱹᱥᱛᱤ ᱜᱮᱭᱟ ᱚᱱᱟᱛᱮ ᱱᱚᱶᱟ ᱫᱚ ᱡᱚᱛᱚ ᱯᱚᱨᱤᱵᱟᱨ ᱨᱮᱫᱚ ᱵᱟᱝᱠᱚ ᱵᱮᱵᱚᱦᱟᱨ ᱫᱟᱲᱮᱭᱟᱜᱼᱟ ᱯᱷᱤᱨᱤᱡ ᱨᱮᱫᱚ ᱡᱚᱢᱟᱜ ᱥᱮ ᱛᱚᱣᱟ ᱫᱳᱭ ᱥᱮ ᱮᱢᱟᱱ ᱛᱮᱱᱟᱜ ᱠᱚ ᱟᱞᱚ ᱱᱚᱥᱴᱚᱜᱼᱢᱟ ᱚᱱᱟ ᱛᱮᱠᱚ ᱵᱮᱵᱚᱦᱟᱨᱟ ᱯᱷᱤᱨᱤᱡ ᱠᱷᱚᱡ ᱢᱤᱫᱴᱟᱝ ᱥᱤ ᱮᱯᱷ ᱥᱤ ᱜᱮᱥ ᱛᱩᱫᱩᱜᱼᱟ ᱱᱚᱣᱟ ᱫᱚ ᱢᱟᱱᱣᱟ ᱟᱨ ᱥᱮ ᱯᱚᱨᱤᱵᱮᱥ ᱞᱟᱹᱜᱤᱫ ᱛᱮᱫᱚ ᱟᱹᱰᱤᱜᱮ ᱵᱟᱹᱲᱤᱡᱼᱟ ᱯᱷᱨᱤᱡ ᱵᱮᱵᱚᱦᱟᱨ ᱨᱮᱫᱚ ᱟᱹᱰᱤ ᱡᱟᱹᱥᱛᱤ ᱤᱞᱮᱠᱴᱤᱨᱤᱠ ᱥᱮ ᱠᱟᱨᱮᱱᱴ ᱨᱟᱯᱟᱜᱚᱜᱼᱟ ᱟᱨ ᱚᱱᱟ ᱠᱷᱟ ᱛᱤᱨ ᱟᱵᱚᱣᱟᱜ ᱠᱟᱨᱮᱱᱴ ᱵᱤᱞ ᱠᱚ ᱫᱚᱢᱮᱜᱮ ᱞᱟᱜᱟᱜᱼᱟ ᱥᱮ ᱥᱮ ᱯᱷᱤᱨᱤᱡ ᱵᱮᱵᱚᱦᱟᱨ ᱫᱚ ᱥᱟᱢᱚᱭᱤᱠ ᱚᱞᱯᱚ ᱧᱚᱜ ᱜᱮ ᱵᱷᱟᱜᱤᱭᱟ ᱟᱹᱰᱤ ᱵᱟᱹᱲᱛᱤ ᱫᱚ ᱵᱟᱝᱜᱮ ᱴᱷᱤᱠᱼᱟ